ᱟᱪᱪᱷᱟ ᱟᱢ ᱞᱟᱹᱭ ᱢᱮ ᱟᱢᱟᱜ ᱯᱚᱱᱚᱛ ᱠᱤ ᱟᱢᱟᱜ ᱦᱚᱱᱚᱛ ᱨᱮ ᱥᱟᱱᱛᱟᱞᱤ ᱯᱟᱹᱨᱥᱤ ᱟᱨ ᱥᱟᱱᱛᱟᱲ ᱠᱚᱣᱟᱜ ᱢᱤᱫ ᱫᱷᱚᱨᱚᱢ ᱢᱮᱱᱟᱜᱼᱟ ᱥᱟᱨᱱᱟ ᱱᱚᱣᱟ ᱫᱷᱚᱨᱚᱢ ᱤᱫᱤ ᱠᱟᱛᱮᱫ ᱟᱢᱟᱜ ᱪᱮᱫ ᱩᱭᱦᱟᱹᱨ ᱟᱨ ᱱᱚᱣᱟ ᱫᱷᱚᱨᱚᱢᱨᱮ ᱟᱢ ᱛᱤᱱᱟᱹᱜ ᱜᱚᱲᱚᱢ ᱮᱢ ᱟᱠᱟᱫᱟ ᱱᱚᱣᱟ ᱤᱫᱤ ᱠᱟᱛᱮᱫ ᱯᱩᱥᱴᱟᱹᱣ ᱥᱟᱺᱦᱤᱡ ᱮᱢ ᱞᱟᱹᱭᱟ ᱟᱹᱰᱤ ᱡᱚᱛᱷᱟᱛ ᱠᱩᱠᱞᱤ ᱠᱟᱱᱟ ᱢᱤᱫᱴᱟᱝ ᱫᱷᱟᱹᱨᱛᱤᱨᱮ ᱡᱩᱫᱤ ᱢᱟᱱᱢᱤ ᱛᱟᱦᱮᱱ ᱦᱩᱭᱩᱜ ᱛᱟᱭᱟ ᱮᱱᱠᱷᱟᱱ ᱯᱟᱹᱨᱥᱤ ᱫᱚᱨᱠᱟᱨ ᱠᱟᱱᱟ ᱟᱨ ᱚᱱᱟ ᱥᱟᱶᱛᱮ ᱫᱷᱚᱨᱚᱢ ᱞᱟᱹᱠᱛᱤ ᱠᱟᱱᱟ ᱯᱟᱹᱨᱥᱤ ᱵᱮᱜᱚᱨᱛᱮ ᱢᱤᱫᱴᱟᱝ ᱢᱟᱱᱢᱤ ᱟᱡᱟᱜ ᱢᱟᱱᱮ ᱮᱯᱮᱢᱼᱪᱟᱯᱟᱞ ᱵᱷᱟᱣ ᱫᱚ ᱵᱟᱭ ᱥᱚᱫᱚᱨ ᱫᱟᱲᱮᱭᱟᱜ ᱠᱮᱭᱟ ᱚᱱᱟ ᱥᱟᱶᱼᱥᱟᱶᱛᱮ ᱯᱟᱹᱨᱥᱤᱭᱟᱱ ᱱᱚᱜᱼᱚᱭ ᱡᱮ ᱢᱤᱫᱴᱟᱝ ᱫᱷᱚᱨᱚᱢ ᱵᱮᱱᱟᱣ ᱟᱠᱟᱱᱟ ᱢᱤᱫᱴᱟᱝ ᱯᱟᱹᱨᱥᱤ ᱟᱹᱱᱤᱡᱜᱮ ᱡᱟᱛᱤ ᱟᱨ ᱡᱟᱛᱤ ᱞᱮᱠᱟᱛᱮᱜᱮ ᱫᱷᱚᱨᱚᱢ ᱟᱨ ᱫᱷᱚᱨᱚᱢ ᱫᱚ ᱚᱱᱟ ᱠᱟᱱᱟ ᱢᱤᱫᱴᱟᱝ ᱱᱟᱯᱟᱭ ᱟᱨ ᱥᱟᱨᱪᱟ ᱟᱨ ᱱᱟᱭ ᱜᱩᱱᱜᱮ ᱫᱷᱚᱨᱚᱢ ᱫᱚ ᱡᱩᱫᱤ ᱵᱚᱱ ᱧᱮᱞᱟ ᱥᱟᱨᱱᱟ ᱫᱷᱚᱨᱚᱢ ᱨᱮᱱᱟᱜ ᱠᱟᱛᱷᱟ ᱥᱟᱹᱨᱤᱭᱟᱜ ᱠᱟᱱᱟ ᱡᱟᱦᱟᱸ ᱚᱱᱟᱜᱮ ᱥᱚᱨᱮᱥᱟ ᱡᱟᱦᱟᱸ ᱚᱱᱟᱜᱮ ᱢᱤᱫᱴᱟᱝ ᱥᱟᱨᱱᱟ ᱫᱚ ᱥᱟᱨᱱᱟ ᱢᱮᱱᱛᱮᱫᱚ ᱚᱱᱟ ᱵᱟᱰᱟᱭᱚᱜᱼᱟ ᱢᱤᱫᱴᱟᱝ ᱡᱟᱛᱤ ᱞᱮᱠᱟᱱ ᱛᱮᱠᱚ ᱵᱟᱰᱟᱭᱚᱜᱼᱟ ᱡᱟᱦᱟᱸ ᱠᱚᱫᱚ ᱥᱟᱨ ᱨᱮᱱᱟᱜ ᱠᱚ ᱠᱟᱹᱢᱤᱭᱟ ᱢᱮᱱᱫᱚ ᱵᱟᱧᱪᱟᱣ ᱴᱷᱮᱱ ᱠᱷᱚᱱ ᱡᱟᱦᱟᱸ ᱢᱮᱱᱟᱜᱼᱟ ᱚᱱᱟ ᱫᱚ ᱥᱟᱨᱜᱮ ᱠᱟᱱᱟ ᱥᱟᱨ ᱛᱮᱜᱮ ᱠᱚ ᱥᱟᱹᱜᱩᱱᱟ ᱧᱮᱞ ᱟᱠᱟᱣᱟᱫ ᱵᱚᱱ ᱟᱫᱤᱵᱟᱥᱤ ᱠᱚ ᱢᱩᱫᱨᱮ ᱥᱟᱱᱛᱟᱲ ᱠᱚᱫᱚ ᱥᱟᱨᱱᱟ ᱫᱷᱚᱨᱚᱢ ᱦᱚᱲ ᱠᱟᱱᱟ ᱠᱚ ᱢᱤᱫᱴᱟᱝ ᱜᱤᱫᱽᱨᱟᱹᱭ ᱡᱟᱱᱟᱢᱚᱜᱼᱟ ᱮᱱᱠᱷᱟᱱ ᱫᱚ ᱩᱱᱤᱭᱟᱜ ᱵᱚᱦᱚᱜ ᱥᱮᱫ ᱨᱮ ᱥᱟᱨ ᱠᱚ ᱵᱤᱫᱟ ᱡᱚᱠᱷᱚᱱ ᱠᱚ ᱵᱚᱸᱜᱟᱜᱼᱟ ᱩᱱᱠᱩ ᱡᱟᱦᱨ ᱨᱮ ᱚᱸᱰᱮᱦᱚᱸ ᱥᱟᱨᱜᱮ ᱡᱚᱠᱷᱚᱱ ᱡᱟᱦᱟᱸᱜᱮ ᱵᱚᱸᱜᱟ ᱴᱷᱟᱶᱨᱮ ᱩᱱᱠᱩᱫᱚ ᱥᱟᱨ ᱵᱤᱫ ᱠᱟᱛᱮᱫ ᱠᱚ ᱵᱚᱸᱜᱟᱼᱵᱩᱨᱩᱭᱟ ᱥᱤᱨᱡᱚᱱ ᱨᱮᱜᱮ ᱢᱮᱱᱟᱜᱼᱟ ᱥᱤᱨᱡᱚᱱ ᱨᱮᱜᱮ ᱢᱟᱨᱟᱝ ᱴᱷᱟᱹᱠᱩᱨ ᱥᱮ ᱥᱤᱥᱤᱨᱡᱟᱹᱣᱭᱤᱡ ᱥᱤᱨᱡᱚᱱᱤᱭᱟᱹ ᱥᱮ ᱞᱤᱴᱟᱹ ᱜᱚᱸᱥᱟᱭᱟᱜ ᱛᱤ ᱨᱮᱦᱚᱸ ᱟᱵᱚ ᱵᱚᱱ ᱧᱮᱞᱟ ᱟᱜᱼᱥᱟᱨ ᱟᱜᱼᱥᱟᱨ ᱜᱮ ᱢᱤᱫᱴᱟᱝ ᱥᱚᱱᱛᱚᱠ ᱠᱟᱱᱟ ᱟᱨ ᱟᱜᱥᱟᱨ ᱱᱤᱭᱟᱹᱜᱮ ᱩᱱᱠᱩ ᱫᱚ ᱡᱤᱭᱤᱼᱡᱤᱭᱚᱱ ᱠᱚ ᱫᱩᱜ ᱟᱠᱟᱫᱼᱟ ᱟᱫᱚ ᱚᱱᱟᱛᱮᱜᱮ ᱥᱟᱨᱱᱟ ᱫᱷᱚᱨᱚᱢ ᱫᱚ ᱢᱤᱫᱴᱟᱝ ᱥᱤᱨᱡᱚᱱ ᱨᱮᱱᱟᱜ ᱢᱤᱫᱴᱟᱝ ᱯᱚᱨᱛᱤᱠ ᱦᱚᱸ ᱠᱟᱱᱟ ᱟᱨ ᱱᱚᱣᱟ ᱥᱤᱨᱡᱚᱱ ᱨᱮᱱᱟᱜ ᱟᱹᱨᱤ ᱞᱮᱠᱟ ᱛᱮᱜᱮ ᱪᱟᱞᱟᱜᱼᱟ ᱟᱨ ᱵᱮᱣᱦᱟᱨᱟ ᱚᱱᱟ ᱛᱮᱜᱮ ᱫᱷᱟᱹᱨᱛᱤᱨᱮ ᱡᱟᱦᱟᱸ ᱛᱤᱱᱟᱹᱜ ᱫᱷᱚᱨᱚᱢ ᱢᱮᱱᱟᱜᱼᱟ ᱯᱟᱞᱮᱱᱚᱜ ᱥᱟᱨᱱᱟ ᱫᱷᱚᱨᱚᱢ ᱞᱮᱠᱟᱱ ᱥᱚᱨᱮᱥ ᱟᱨ ᱥᱟᱹᱨᱭᱟᱹ ᱫᱷᱚᱨᱚᱢ ᱫᱚ ᱵᱟᱹᱱᱩᱜ ᱟᱠᱟᱫᱼᱟ ᱟᱨ ᱚᱱᱟ ᱨᱮᱜᱮ ᱥᱟᱨᱱᱟ ᱫᱷᱚᱨᱚᱢ ᱡᱟᱱᱟᱢ ᱟᱠᱟᱱ ᱠᱷᱟᱱ ᱥᱟᱨᱱᱟ ᱫᱷᱚᱨᱚᱢ ᱨᱮᱱᱟᱜ ᱪᱟᱨᱪᱟ ᱟᱨ ᱞᱟᱦᱟ ᱞᱟᱹᱜᱤᱫ ᱛᱮᱜᱮ ᱤᱧᱫᱚ ᱚᱱᱟᱠᱚ ᱵᱤᱱᱛᱤ ᱵᱟᱠᱷᱮᱬ ᱟᱨ ᱚᱞᱚᱜ ᱯᱟᱲᱦᱟᱣ ᱡᱤᱭᱚᱱᱨᱮ ᱱᱚᱣᱟᱜᱮ ᱢᱮᱱᱟᱜᱼᱟ ᱟᱨ ᱫᱚᱥᱟᱨ ᱧᱮᱞᱚᱜᱼᱟ ᱥᱟᱱᱛᱟᱲᱤ ᱯᱟᱹᱨᱥᱤ ᱫᱚ ᱢᱤᱫᱴᱟᱝ ᱡᱮᱜᱮᱫ ᱨᱮᱱᱟᱜ ᱢᱤᱫᱴᱟᱝ ᱥᱚᱨᱮᱥ ᱯᱟᱹᱨᱥᱤ ᱞᱮᱠᱟ ᱛᱮᱜᱮ ᱢᱮᱱᱟᱜ ᱟᱠᱟᱫᱟ ᱟᱨ ᱥᱟᱱᱛᱟᱲᱤ ᱯᱟᱹᱨᱥᱤ ᱟᱹᱱᱩᱡ ᱡᱟᱦᱟᱸ ᱢᱮᱱᱟᱜᱼᱟ ᱚᱞ ᱪᱤᱠᱤ ᱚᱞ ᱪᱤᱠᱤ ᱫᱚ ᱡᱚᱛᱚ ᱠᱷᱚᱡ ᱥᱚᱨᱮᱥ ᱪᱤᱠᱤ ᱠᱟᱱᱟ ᱟᱨ ᱱᱚᱣᱟᱫᱚ ᱡᱮᱜᱮᱫ ᱨᱤᱱ ᱡᱟᱦᱟᱸ ᱛᱤᱱᱟᱹᱜ ᱜᱮ ᱟᱹᱠᱤᱞᱟᱱ ᱵᱩᱫᱟᱱ ᱢᱟᱱᱢᱤ ᱠᱚ ᱢᱮᱱᱟᱜ ᱠᱚᱣᱟ ᱥᱟᱬᱮᱥᱤᱭᱟᱹ ᱠᱚ ᱢᱮᱱᱟᱜ ᱠᱚᱣᱟ ᱱᱩᱠᱩᱜᱮ ᱥᱚᱨᱮᱥ ᱪᱤᱠᱤ ᱟᱨ ᱥᱚᱨᱮᱥ ᱯᱟᱹᱨᱥᱤ ᱢᱮᱱᱛᱮᱱ ᱠᱚ ᱜᱩᱱᱟᱹᱣ ᱟᱠᱟᱫᱼᱟ ᱚᱱᱟᱛᱮ ᱤᱧᱦᱚᱸ ᱱᱚᱣᱟ ᱯᱟᱹᱨᱥᱤᱫᱚ ᱟᱹᱰᱤ ᱥᱚᱨᱮᱥᱤᱧ ᱵᱩᱡᱷᱟᱹᱣᱟ ᱟᱨ ᱚᱱᱟᱨᱤᱧ ᱡᱟᱱᱟᱢ ᱟᱠᱟᱱᱛᱮ ᱤᱧᱦᱚᱸ ᱤᱧᱛᱮᱫ ᱛᱮ ᱜᱚᱨᱚᱵᱽ ᱤᱧ ᱟᱹᱭᱠᱟᱹᱣᱟ ᱢᱤᱫᱴᱟᱝ ᱥᱚᱨᱮᱥ ᱯᱟᱹᱨᱥᱤ ᱥᱚᱨᱮᱥ ᱡᱟᱛᱤ ᱟᱨ ᱥᱚᱨᱮᱥ ᱪᱤᱠᱤ ᱤᱫᱤ ᱠᱟᱛᱮᱫ ᱟᱹᱰᱤ ᱜᱚᱨᱚᱵᱽᱤᱧ ᱵᱩᱡᱷᱟᱹᱣᱮᱫᱼᱟ